ᱤᱧᱤᱡ ᱜᱟᱛᱮᱭᱟᱜ ᱡᱚᱛᱚ ᱠᱷᱚᱱ ᱡᱚᱢᱚᱡᱽ ᱟᱱᱰᱮᱨ ᱫᱚ ᱦᱩᱭᱩᱜ ᱠᱟᱱᱟ ᱩᱱᱤᱭᱟᱜ ᱢᱚᱱᱮ ᱩᱱᱤᱭᱟᱜ ᱢᱚᱱᱮ ᱫᱚ ᱟᱹᱰᱤ ᱜᱮ ᱥᱚᱨᱚᱞ ᱛᱟᱭᱟ ᱟᱹᱰᱤ ᱜᱮ ᱵᱷᱟᱜᱮ ᱛᱟᱭᱟ ᱩᱱᱤ ᱡᱷᱚᱛᱚ ᱦᱚᱲ ᱥᱟᱞᱟᱜ ᱞᱟᱸᱫᱟᱛᱮ ᱨᱟᱹᱥᱠᱟᱹ ᱛᱮ ᱨᱚᱲ ᱟᱠᱚᱣᱟᱭ ᱡᱚᱛᱚ ᱦᱚᱲᱜᱮ ᱱᱤᱡᱮᱨᱮ ᱢᱚᱱᱮ ᱠᱚᱣᱟ ᱚᱠᱚᱭ ᱥᱟᱞᱟᱜ ᱦᱚᱸ ᱵᱟᱭ ᱠᱷᱟᱹᱯᱟᱹᱨᱤᱜᱼᱟ ᱚᱠᱚᱭ ᱥᱟᱞᱟᱜ ᱦᱚᱸ ᱵᱟᱭ ᱛᱟᱯᱟᱢᱟ ᱟᱨ ᱱᱩᱭᱟᱜ ᱡᱚᱛᱚ ᱠᱷᱚᱱᱟᱜ ᱵᱷᱟᱜᱮ ᱢᱚᱱᱮ ᱫᱚ ᱦᱩᱭᱩᱜ ᱠᱟᱱᱟ ᱱᱩᱭ ᱟᱹᱰᱤ ᱥᱚᱨᱚᱞ ᱟᱹᱰᱤ ᱥᱟᱫᱷᱟ ᱥᱤᱫᱷᱮ ᱜᱮᱭᱟᱭ